ᱡᱩᱫᱤ ᱞᱟᱜᱟᱱ ᱠᱟᱨᱤᱭᱟᱜ ᱠᱟᱛᱷᱟ ᱵᱚᱱ ᱞᱟᱹᱭᱟ ᱛᱟᱦᱚᱞᱮ ᱫᱚ ᱯᱟᱹᱦᱤᱞ ᱫᱚ ᱟᱵᱚ ᱱᱚᱣᱟ ᱦᱩᱲᱩ ᱨᱮᱭᱟᱜ ᱠᱟᱹᱢᱤ ᱠᱚ ᱞᱟᱦᱟ ᱫᱚ ᱪᱟᱥᱵᱟᱥ ᱠᱚ ᱱᱟᱦᱮᱞ ᱠᱚᱛᱮ ᱰᱟᱝᱨᱤ ᱠᱚᱛᱮ ᱵᱚᱱ ᱪᱟᱥᱵᱟᱥᱮᱫ ᱠᱟᱱ ᱛᱟᱦᱮᱱᱚᱜᱼᱟ ᱚᱱᱟ ᱛᱟᱭᱚᱢ ᱫᱚ ᱱᱚᱜᱼᱚᱭ ᱞᱟᱜᱟᱱ ᱠᱟᱹᱨᱤ ᱛᱮ ᱥᱮ ᱥᱟᱬᱮᱥ ᱛᱮ ᱴᱨᱟᱠᱴᱟᱨ ᱛᱮ ᱪᱟᱥᱵᱟᱥ ᱦᱩᱭᱩᱜ ᱠᱟᱱᱟ ᱟᱨ ᱜᱟᱹᱰᱤ ᱛᱮ ᱪᱟᱥ ᱪᱟᱥᱵᱟᱥ ᱦᱩᱭᱩᱜ ᱠᱟᱱᱟ ᱫᱟᱞ ᱠᱚᱦᱚᱸ ᱱᱤᱛᱳᱜ ᱫᱚ ᱱᱚᱣᱟ ᱦᱩᱲᱩ ᱤᱭᱟᱹ ᱦᱩᱲᱩ ᱠᱚ ᱥᱮ ᱜᱩᱦᱩᱢ ᱠᱚᱦᱚᱸ ᱚᱱᱠᱟ ᱜᱮ ᱪᱟᱥᱵᱟᱥ ᱦᱩᱭᱩᱜ ᱠᱟᱱᱟ ᱟᱨ ᱡᱮᱢᱚᱱ ᱞᱟᱦᱟ ᱛᱮᱫᱚ ᱴᱤᱭᱩᱵᱽᱚᱭᱮᱞ ᱤᱭᱟᱹ ᱫᱟᱜ ᱴᱤᱭᱩᱵᱽᱚᱭᱮᱞ ᱨᱮ ᱥᱮ ᱤᱭᱟᱹᱛᱮ ᱦᱟᱡᱩᱜ ᱠᱟᱱ ᱛᱟᱦᱮᱱᱚᱜᱼᱟ ᱤᱱᱫᱟᱨᱟ ᱠᱩᱧ ᱛᱮ ᱟᱨ ᱱᱤᱛᱳᱜ ᱫᱚ ᱵᱤᱡᱽᱞᱤ ᱵᱟᱹᱛᱤ ᱥᱮ ᱢᱟᱨᱥᱟᱞ ᱛᱮ ᱫᱟᱜ ᱠᱚ ᱱᱤᱛᱳᱜ ᱫᱚᱢ ᱧᱩᱭᱫᱟ ᱡᱮᱢᱚᱱ ᱡᱚᱛᱚ ᱠᱤᱪᱷᱩ ᱜᱮ ᱱᱚᱣᱟ ᱞᱟᱜᱟᱱ ᱠᱟᱹᱨᱤ ᱥᱮ ᱥᱟᱬᱮᱥᱮ ᱜᱚᱲᱚ ᱠᱟᱫ ᱵᱚᱱᱟ ᱟᱵᱚᱣᱟᱜ ᱱᱚᱣᱟ ᱦᱚᱲᱢᱚ ᱥᱟᱶᱟᱨ ᱥᱚᱞᱦᱮ ᱫᱚ ᱥᱚᱞᱦᱮ ᱨᱮ ᱟᱨ ᱱᱚᱣᱟ ᱠᱳᱵᱷᱤᱰ ᱢᱚᱦᱟᱢᱟᱨᱤ ᱠᱳᱼᱠᱳᱵᱷᱤᱰ ᱢᱚᱦᱟᱢᱟᱨᱤ ᱨᱮᱦᱚᱸ ᱠᱳ ᱩᱭᱤᱱ ᱮᱯᱥ ᱫᱚ ᱱᱩᱭ ᱱᱩᱭ ᱥᱟᱬᱮᱥ ᱜᱮᱭ ᱛᱮᱭᱟᱨ ᱠᱟᱜᱼᱟ ᱱᱚᱣᱟ ᱠᱳᱭᱤᱱ ᱮᱯᱥ ᱫᱚ ᱡᱟᱦᱟᱸ ᱞᱟᱹᱜᱤᱫ ᱛᱮ ᱡᱟᱦᱟᱸ ᱡᱟᱦᱟᱸ ᱠᱷᱟᱹᱛᱤᱨ ᱛᱮ ᱟᱹᱰᱤᱜᱟᱱ ᱦᱚᱲ ᱱᱤᱛᱳᱜ ᱱᱚᱣᱟ ᱠᱳᱵᱷᱤᱰ ᱢᱚᱦᱟᱢᱟᱨᱤ ᱠᱷᱚᱡ ᱠᱚ ᱵᱟᱧᱪᱟᱣ ᱟᱠᱟᱱᱟ ᱵᱟᱠᱷᱟᱡ ᱫᱚ ᱟᱵᱚᱵᱚᱱ ᱧᱮᱞ ᱟᱠᱟᱫᱟ ᱡᱮ ᱠᱳᱵᱷᱤᱰᱨᱮ ᱟᱵᱚᱨᱮᱱ ᱱᱤᱡᱮᱨ ᱦᱚᱲ ᱠᱚ ᱵᱟᱹᱜᱤ ᱟᱠᱟᱜ ᱵᱚᱱᱟ ᱟᱨ ᱱᱩᱭ ᱥᱟᱬᱮᱥ ᱵᱟᱭ ᱛᱟᱦᱮᱱ ᱠᱷᱟᱡ ᱱᱩᱭ ᱯᱨᱚᱡᱩᱠᱛᱤ ᱡᱩᱫᱤ ᱵᱟᱭ ᱛᱟᱦᱮᱸᱠᱚᱜᱼᱟ ᱛᱟᱦᱚᱞᱮ ᱫᱚ ᱱᱚᱣᱟ ᱠᱳᱭᱤᱱ ᱮᱯᱥ ᱦᱚᱸ ᱛᱮᱭᱟᱨ ᱵᱟᱝ ᱠᱚᱜᱼᱟ ᱥᱮ ᱵᱟᱠᱚ ᱫᱟᱲᱮ ᱠᱚᱜᱼᱟ ᱵᱟᱠᱚ ᱛᱮᱭᱟᱨ ᱫᱟᱲᱮ ᱠᱮᱭᱟ ᱡᱟᱨ ᱡᱚᱱᱱᱚ ᱠᱤᱱᱛᱩ ᱟᱭᱢᱟ ᱜᱮ ᱦᱚᱲ ᱟᱵᱚᱵᱚᱱ ᱟᱫ ᱠᱮᱠᱚᱣᱟᱵᱚᱱ ᱛᱚ ᱚᱱᱟ ᱞᱟᱹᱫᱤ ᱛᱮ ᱱᱩᱭ ᱥᱟᱬᱮᱥ ᱦᱚᱸ ᱠᱤᱱᱛᱩ ᱮᱢᱚᱱ ᱟᱵᱚᱣᱟᱜ ᱵᱷᱩᱢᱤᱠᱟᱭ ᱦᱟᱛᱟᱣ ᱟᱠᱟᱫᱟ ᱚᱱᱟ ᱠᱳᱼᱩᱭᱤᱱ ᱮᱯᱥ ᱛᱮᱭᱟᱨ ᱨᱮ ᱡᱟᱦᱟᱸ ᱫᱚ ᱟᱭᱢᱟ ᱜᱚᱴᱟᱝ ᱦᱚᱲ ᱠᱚ ᱵᱟᱧᱪᱟᱣ ᱠᱟᱱᱟ ᱱᱚᱣᱟ ᱫᱷᱟᱹᱨᱛᱤᱼᱯᱩᱨᱤ ᱡᱚᱛᱚ ᱞᱮᱠᱟᱱ ᱦᱚᱲ ᱱᱚᱣᱟ ᱠᱩᱭᱤᱱ ᱮᱯ ᱞᱮᱠᱟᱱᱟᱜ ᱵᱷᱮᱠᱥᱤᱱ ᱠᱚ ᱧᱟᱢ ᱟᱠᱟᱫ ᱠᱷᱟᱹᱛᱤᱨ ᱛᱮ ᱱᱚᱣᱟ ᱠᱳᱵᱷᱤᱴ ᱢᱚᱦᱟᱢᱟᱨᱤ ᱨᱮᱠᱚ ᱵᱟᱧᱪᱟᱣ ᱢᱮᱱᱟᱜ ᱵᱚᱱᱟ ᱟᱵᱚ ᱦᱚᱸ ᱛᱚ ᱱᱚᱝᱠᱟ ᱜᱮ ᱥᱟᱬᱮᱥ ᱟᱨ ᱞᱟᱜᱟᱱ ᱠᱟᱹᱨᱤ ᱫᱚ ᱢᱟᱲᱟᱝ ᱥᱮᱫ ᱟᱨᱦᱚᱸ ᱱᱚᱝᱠᱟ ᱜᱮ ᱜᱚᱲᱚᱣᱟᱵᱚᱱᱟᱭ ᱟᱨ ᱱᱚᱣᱟ ᱠᱷᱟᱹᱛᱤᱨ ᱛᱮᱜᱮ ᱱᱚᱣᱟ ᱟᱵᱚᱣᱟᱜ ᱵᱷᱟᱨᱚᱛ ᱡᱟᱠᱟᱛ ᱥᱮ ᱱᱚᱣᱟ ᱫᱷᱟᱹᱨᱛᱤ ᱡᱟᱠᱟᱛ ᱦᱚᱸ ᱟᱹᱰᱤᱜᱮ ᱰᱮᱵᱷᱞᱚᱵᱚᱜ ᱠᱟᱱᱟ